ᱰᱟᱭᱵᱟᱨ ᱜᱚᱢᱠᱮ ᱡᱷᱟᱲᱜᱨᱟᱢ ᱨᱮ ᱯᱩᱱ ᱦᱚᱲ ᱯᱮᱲᱟ ᱦᱤᱨᱤ ᱠᱚ ᱪᱟᱞᱟᱣ ᱟᱠᱟᱱ ᱛᱟᱞᱮᱭᱟ ᱩᱱᱠᱩ ᱟᱹᱜᱩ ᱠᱚᱢ ᱛᱤᱱᱟᱹᱜ ᱠᱟᱹᱣᱰᱤᱢ ᱦᱟᱛᱟᱣᱟ ᱚᱱᱟ ᱞᱟᱹᱭᱟᱹᱧ ᱢᱮ ᱟᱨ ᱛᱤᱱᱟᱹᱜ ᱴᱟᱹᱭᱤᱢ ᱛᱮ ᱜᱟᱹᱰᱤᱢ ᱤᱫᱤᱣᱟ ᱚᱱᱟᱦᱚᱸ ᱞᱟᱹᱭᱟᱹᱧ ᱢᱮ ᱩᱱᱠᱩ ᱮᱱᱮᱠᱷᱟᱱᱤᱧ ᱞᱟᱹᱭ ᱟᱠᱚᱣᱟ ᱡᱮ ᱠᱚ ᱥᱟᱹᱛ ᱦᱟᱛᱟᱲᱚᱜᱼᱟ